ᱦᱮᱸ ᱛᱚᱵᱮ ᱱᱚᱜᱼᱚᱭ ᱡᱮᱧ ᱞᱟᱹᱭᱮᱫ ᱠᱟᱱ ᱛᱟᱵᱚᱱ ᱱᱚᱜᱼᱚᱭ ᱡᱮ ᱵᱟᱨᱦᱮ ᱫᱤᱥᱚᱢ ᱠᱷᱚᱱ ᱠᱚ ᱦᱤᱡᱩᱜ ᱛᱟᱵᱚᱱ ᱡᱮ ᱟᱯᱱᱟᱨ ᱡᱮ ᱱᱚᱣᱟ ᱫᱚᱠᱠᱷᱤᱱ ᱫᱤᱱᱟᱡᱽᱯᱩᱨ ᱡᱮᱞᱟᱨᱮ ᱡᱮ ᱱᱤᱛᱚᱜ ᱟᱯᱱᱟᱨ ᱠᱚᱴᱷᱮᱱ ᱠᱚ ᱦᱮᱡ ᱞᱮᱱᱠᱷᱟᱱ ᱡᱮ ᱱᱤᱡᱮᱨᱟᱜ ᱢᱚᱱᱮ ᱠᱟᱜ ᱯᱮ ᱡᱮ ᱱᱚᱜᱼᱚᱭ ᱟᱯᱱᱟᱨ ᱴᱷᱮᱱ ᱠᱚ ᱦᱮᱡ ᱞᱮᱱᱠᱷᱟᱱ ᱫᱚ ᱡᱟᱦᱟᱱᱟᱜ ᱚᱥᱩᱵᱤᱛᱟ ᱵᱚᱞᱛᱮ ᱫᱚ ᱪᱮᱫ ᱚᱱᱠᱟ ᱥᱩᱵᱤᱛᱟ ᱞᱮᱠᱟ ᱫᱚ ᱵᱟᱝ ᱦᱩᱭᱩᱜ ᱠᱟᱱ ᱛᱟᱵᱚᱱᱟ ᱵᱚᱞᱮ ᱴᱟᱣᱩᱱ ᱚᱱᱠᱟ ᱥᱮᱫ ᱠᱚ ᱛᱟᱦᱮᱱ ᱠᱷᱟᱱ ᱫᱚ ᱛᱷᱚᱲᱟᱜᱟᱱ ᱚᱸᱰᱮ ᱫᱚ ᱥᱩᱵᱤᱛᱟ ᱢᱮᱱᱟᱜ ᱛᱟᱠᱚᱣᱟ ᱱᱚᱣᱟ ᱞᱚᱧᱪ ᱠᱚᱨᱮ ᱵᱟᱝ ᱟᱨ ᱮᱢᱟᱱ ᱛᱮᱱᱟᱜ ᱡᱚᱢᱼᱧᱩ ᱠᱚ ᱡᱚᱛᱚ ᱠᱤᱪᱷᱩ ᱜᱮ ᱚᱸᱰᱮ ᱫᱚ ᱛᱷᱚᱲᱟᱜᱟᱱ ᱥᱩᱵᱤᱛᱟ ᱦᱚᱸ ᱢᱮᱱᱟᱜ ᱛᱟᱵᱚᱱᱟ ᱟᱨ ᱱᱚᱝᱠᱟ ᱟᱵᱚ ᱱᱚᱣᱟ ᱤᱭᱟᱹ ᱥᱮᱫ ᱱᱚᱣᱟ ᱟᱵᱚᱣᱟᱜ ᱜᱷᱟᱨᱚᱸᱡᱽ ᱥᱮᱫ ᱠᱚ ᱦᱮᱡ ᱞᱮᱱ ᱛᱟᱵᱚᱱ ᱠᱷᱟᱱ ᱫᱚ ᱛᱷᱚᱲᱟᱜᱟᱱ ᱡᱚᱢᱼᱧᱩ ᱥᱮᱱᱟᱜ ᱦᱚᱸ ᱥᱮ ᱵᱟᱝ ᱮᱢᱟᱱ ᱛᱮᱱᱟᱜ ᱠᱚ ᱛᱷᱚᱲᱟ ᱜᱟᱱ ᱚᱱᱠᱟ ᱫᱚ ᱵᱟᱵᱚᱱ ᱠᱩᱞᱟᱹᱣ ᱡᱩᱜᱟᱹᱣ ᱫᱟᱲᱮᱭᱟᱜᱼᱟ ᱟᱨ ᱵᱟᱝ ᱡᱟᱦᱟᱱᱟᱜ ᱟᱨ ᱚᱱᱠᱟ ᱵᱟᱨᱦᱮ ᱥᱮᱫ ᱨᱮᱠᱚ ᱚᱱᱠᱟ ᱴᱟᱣᱩᱱ ᱢᱚᱠᱟᱵᱤᱞᱟᱹ ᱥᱮᱫ ᱠᱚ ᱛᱟᱦᱮᱸ ᱞᱮᱱᱠᱷᱟᱱ ᱫᱚ ᱛᱷᱚᱲᱟᱜᱟᱱ ᱡᱚᱢᱼᱧᱩ ᱠᱚᱦᱚᱸ ᱛᱷᱚᱲᱟᱜᱟᱱ ᱥᱩᱵᱤᱛᱟ ᱠᱚ ᱟᱹᱭᱠᱟᱹᱣ ᱠᱮᱭᱟ ᱡᱮ ᱡᱮ ᱱᱚᱣᱟ ᱵᱟᱦᱨᱮ ᱫᱤᱥᱚᱢ ᱨᱮᱱ ᱦᱚᱲ ᱠᱚᱣᱟᱜ ᱦᱚᱸ ᱩᱱᱠᱩ ᱦᱚᱸ ᱥᱩᱵᱤᱛᱟ ᱞᱮᱠᱟ ᱠᱚ ᱛᱟᱦᱮᱸ ᱫᱟᱲᱮ ᱠᱚᱜᱼᱟ ᱟᱨ ᱵᱚᱞᱮ ᱡᱟᱦᱟᱱᱟᱜ ᱫᱚ ᱵᱟᱝ ᱡᱮ ᱱᱚᱜᱼᱚᱭ ᱱᱤᱛᱚᱜ ᱡᱮ ᱟᱯᱱᱟᱨ ᱠᱚᱦᱚᱸ ᱱᱚᱜᱼᱚᱭ ᱡᱮ ᱞᱟᱹᱭᱚᱜ ᱠᱟᱱ ᱡᱮ ᱱᱚᱜᱼᱚᱭ ᱤᱭᱟᱹ ᱠᱚ ᱱᱚᱣᱟ ᱠᱚ ᱞᱟᱹᱭᱮᱫ ᱠᱟᱱ ᱡᱮ ᱱᱚᱣᱟ ᱵᱟᱦᱨᱮ ᱠᱷᱚᱱ ᱱᱩᱠᱩ ᱡᱮᱠᱚ ᱦᱤᱡᱩᱜ ᱛᱟᱵᱚᱱ ᱡᱮ ᱱᱩᱠᱩ ᱦᱚᱸ ᱥᱩᱵᱤᱛᱟ ᱞᱮᱠᱟ ᱠᱚ ᱛᱟᱦᱮᱸ ᱞᱮᱱ ᱠᱷᱟᱱ ᱨᱮᱦᱚᱸ ᱟᱵᱚ ᱦᱚᱸ ᱛᱷᱚᱲᱟᱜᱟᱱ ᱱᱚᱣᱟ ᱫᱚᱠᱠᱷᱤᱱ ᱫᱤᱱᱟᱡᱽᱯᱩᱨ ᱨᱮᱱ ᱫᱚ ᱛᱷᱚᱲᱟ ᱜᱟᱱ ᱥᱩᱵᱤᱛᱟ ᱵᱚᱱ ᱟᱹᱭᱠᱟᱹᱣ ᱧᱚᱜ ᱠᱮᱭᱟ ᱟᱨ ᱟᱯᱱᱟᱨ ᱜᱷᱟᱨᱚᱸᱡᱽ ᱨᱮᱱ ᱠᱚ ᱟᱯᱱᱟᱨ ᱜᱷᱟᱨᱚᱸᱡᱽ ᱨᱮᱠᱚ ᱦᱮᱡ ᱞᱮᱱ ᱠᱷᱟᱱ ᱫᱚ ᱩᱱᱟᱹᱜ ᱥᱩᱵᱤᱛᱟ ᱞᱮᱠᱟ ᱦᱚᱸ ᱵᱟᱵᱚᱱ ᱮᱢ ᱫᱟᱲᱮᱭᱟᱜᱼᱟ ᱥᱮ ᱥᱩᱵᱤᱛᱟ ᱞᱮᱠᱟ ᱩᱱᱠᱩ ᱦᱚᱸ ᱵᱟᱠᱚ ᱛᱟᱦᱮᱸ ᱫᱟᱲᱮᱭᱟᱜᱼᱟ ᱟᱫᱚ ᱦᱚᱸᱜᱼᱚ ᱱᱟ ᱜᱮ ᱟᱵᱚᱣᱟᱜ ᱫᱚ ᱵᱚᱞᱮ ᱱᱮᱶᱛᱟ ᱠᱷᱚᱵᱚᱨ ᱠᱟᱱ ᱛᱟᱵᱚᱱᱟ

ᱡᱟᱦᱟᱱᱟᱜ